ᱤᱧᱟᱹᱜ ᱰᱮᱞᱤ ᱨᱩᱴᱤᱱ ᱫᱚ ᱦᱩᱭᱩᱜ ᱠᱟᱱ ᱛᱤᱧᱟ ᱵᱷᱳᱨ ᱯᱟᱸᱪᱴᱟ ᱨᱮ ᱵᱮᱨᱮᱫ ᱠᱟᱛᱮ ᱡᱳᱜᱤᱝ ᱪᱟᱞᱟᱜ ᱤᱧ ᱡᱳᱜᱤᱝ ᱠᱟᱛᱮ ᱦᱮᱡ ᱠᱟᱛᱮ ᱛᱟᱨᱯᱚᱨᱮ ᱠᱟᱭᱨᱟ ᱡᱚᱢᱟᱧ ᱨᱩᱴᱤ ᱡᱚᱢᱟᱧ ᱵᱮᱞᱮ ᱡᱚᱢᱟᱹᱧ ᱚᱱᱟ ᱠᱚ ᱡᱚᱢ ᱦᱩᱭ ᱠᱟᱛᱮ ᱚᱲᱟᱜ ᱨᱮᱦᱚᱸ ᱛᱷᱚᱲᱟ ᱠᱟᱹᱢᱤᱭᱟᱹᱧ ᱠᱟᱹᱢᱤ ᱠᱚ ᱦᱩᱭ ᱠᱟᱛᱮ ᱫᱟᱠᱟ ᱩᱛᱩ ᱠᱚ ᱡᱚᱢ ᱠᱟᱛᱮ ᱛᱟᱨᱯᱚᱨᱮ

ᱦᱤᱥᱟᱹᱯ ᱟᱞᱮ ᱚᱱᱟ ᱫᱚ ᱤᱧᱟᱹᱜ ᱰᱮᱞᱤ ᱨᱩᱴᱤᱱ ᱦᱩᱭᱩᱜ ᱠᱟᱱ ᱛᱤᱧᱟᱹ ᱟᱫᱚ ᱡᱮᱞᱮᱠᱟ ᱦᱩᱭᱩᱜ ᱠᱟᱱᱟ ᱠᱷᱮᱞᱚᱜ ᱟᱵᱚ ᱡᱩᱫᱤ ᱱᱚᱝᱠᱟ ᱦᱟᱱᱟ ᱱᱚᱣᱟ ᱡᱩᱫᱤ ᱯᱷᱟᱞᱛᱩ ᱡᱤᱱᱤᱥ ᱡᱩᱫᱤ ᱵᱚᱱ ᱡᱚᱢ ᱵᱚ ᱪᱮᱫ ᱠᱟ ᱦᱩᱭᱩᱜ ᱠᱟᱱᱟ ᱪᱟᱣᱢᱤᱱ ᱵᱷᱮᱡᱤᱴᱮᱵᱚᱞ ᱚᱱᱟ ᱠᱚᱫᱚ ᱡᱚᱢ ᱵᱚ ᱥᱚᱨᱤᱨ ᱦᱚᱸ ᱡᱩᱫᱤ ᱠᱷᱚᱛᱤ ᱨᱮᱠᱟᱭᱮ ᱢᱟᱱᱮ ᱱᱤᱛᱚᱜ ᱵᱟᱵᱚ ᱵᱩᱡᱟ ᱯᱚᱨᱚᱵᱚᱨᱛᱤ ᱠᱟᱞᱨᱮ ᱟᱵᱚ ᱠᱷᱚᱛᱤ ᱦᱩᱭᱩᱜ ᱛᱟᱵᱚ ᱥᱮᱭᱜᱮ ᱢᱮᱱᱫᱟᱹᱧ ᱱᱤᱛᱚᱜ ᱡᱩᱫᱤ ᱵᱮᱥ ᱨᱩᱴᱤᱱ ᱯᱷᱚᱞᱳ ᱞᱮᱠᱷᱟᱭᱟ ᱵᱚ ᱥᱮ ᱟᱵᱚ ᱯᱚᱨᱚᱵᱚᱨᱛᱤ ᱠᱟᱞᱨᱮ ᱵᱮᱥ ᱦᱩᱭᱩᱜ ᱛᱟᱵᱳᱣᱟ ᱟᱨ ᱥᱚᱨᱤᱨ ᱦᱚᱸ ᱠᱳᱱᱳ ᱠᱚᱥᱴᱚ ᱵᱟᱝ ᱦᱩᱭᱩᱜ ᱛᱟᱵᱳᱱᱟ ᱟᱨ ᱥᱚᱨᱤᱨ ᱨᱮᱦᱚᱸ ᱯᱷᱤᱴᱱᱮᱥ ᱛᱟᱦᱮᱱᱟ ᱤᱱᱠᱟᱹ ᱠᱟᱛᱮ ᱜᱮ ᱤᱧᱟᱹᱜ ᱚᱱᱟ ᱰᱮᱞᱤ ᱨᱩᱴᱤᱱ ᱠᱟᱱ ᱛᱤᱧᱟ